ᱟᱵᱚ ᱥᱚᱢᱟᱡᱽ ᱨᱮᱢᱟ ᱮᱱᱮᱡ ᱥᱮᱨᱮᱧ ᱢᱟ ᱟᱹᱰᱤ ᱜᱟᱱ ᱢᱮᱱᱟᱜᱼᱟ ᱨᱩᱥᱤᱠᱟ ᱦᱚᱸ ᱢᱮᱱᱟᱜ ᱠᱚᱜᱮᱭᱟ ᱟᱫᱚ ᱪᱮᱫ ᱦᱚᱸ ᱵᱟᱝᱟ ᱚᱱᱠᱟᱜᱮ ᱟᱵᱚ ᱥᱟᱱᱛᱟᱲ ᱥᱚᱢᱟᱡᱽ ᱨᱮ ᱦᱚᱸ ᱡᱚᱛᱚ ᱦᱩᱱᱟᱹᱝ ᱥᱟᱱᱟᱢᱢᱟ ᱵᱟᱵᱚ ᱛᱟᱦᱮᱱᱟ ᱚᱠᱚᱭ ᱮᱱᱮᱡ ᱵᱟᱲᱟᱭ ᱠᱷᱟᱱ ᱥᱮᱨᱮᱧ ᱦᱚᱸ ᱵᱟᱲᱟᱭ ᱜᱮᱭᱟ ᱨᱩ ᱦᱚᱸᱭ ᱵᱟᱲᱟᱭ ᱜᱮᱭᱟ ᱚᱱᱠᱟᱜᱮ ᱚᱵᱷᱟᱵᱽ ᱟᱨ ᱮᱴᱠᱮᱴᱚᱬᱮ ᱦᱚᱸ ᱢᱮᱱᱟᱜ ᱜᱮᱭᱟ ᱛᱚ ᱨᱩᱣᱟᱹ ᱦᱟᱹᱥᱩᱜ ᱢᱮᱱᱟᱜ ᱜᱮᱭᱟ ᱩᱱᱤ ᱢᱤᱫ ᱦᱚᱲᱮ ᱨᱟᱹᱥᱠᱟᱹᱜ ᱨᱮᱦᱚᱸ ᱮᱱᱮᱡ ᱥᱮᱨᱮᱧ ᱛᱮ ᱵᱟᱭ ᱥᱮᱱ ᱦᱚᱫ ᱫᱟᱲᱮᱭᱟᱜᱼᱟ ᱚᱱᱠᱟᱜᱮ ᱚᱠᱚᱭ ᱡᱩᱫᱤ ᱮᱱᱮᱡ ᱛᱮᱦᱮᱧ ᱦᱟᱸᱰᱮ ᱥᱮ ᱱᱷᱟᱰᱮ ᱪᱟᱞᱟᱜ ᱨᱮᱱᱟᱜ ᱢᱮᱱᱟᱜᱼᱟ ᱟᱵᱚ ᱥᱚᱢᱟᱡᱽ ᱨᱮᱢᱟ ᱦᱟᱸᱰᱮ ᱱᱷᱟᱰᱮ ᱠᱚᱢᱯᱤᱴᱤᱥᱚᱱ ᱛᱟᱦᱮᱱᱟ ᱮᱱᱠᱷᱟᱱ ᱵᱟᱰᱟᱭ ᱦᱚᱲ ᱢᱤᱫ ᱫᱤᱱ ᱵᱟᱲᱟᱭ ᱦᱚᱲ ᱢᱤᱫ ᱦᱚᱲ ᱡᱩᱫᱤ ᱵᱟᱭ ᱪᱟᱞᱟᱜᱼᱟ ᱮᱱᱠᱷᱟᱱ ᱢᱟ ᱩᱱᱤ ᱟᱨ ᱡᱟᱦᱟᱸ ᱛᱤᱱᱟᱹᱜ ᱨᱟᱹᱥᱠᱟᱹ ᱠᱚᱠᱚ ᱛᱟᱦᱮᱱᱟ ᱩᱱᱤ ᱵᱟᱭ ᱪᱟᱞᱟᱜ ᱠᱷᱟᱱ ᱟᱹᱰᱤ ᱜᱟᱱ ᱵᱚᱱ ᱛᱟᱠᱚ ᱠᱷᱟᱴᱚᱜᱼᱟ ᱚᱱᱠᱟ ᱞᱮᱠᱟᱛᱮ ᱦᱤᱥᱟᱹᱵᱛᱮ ᱚᱠᱚᱭ ᱪᱚ ᱮᱻᱨᱟ ᱢᱟᱱᱮ ᱚᱠᱚᱭ ᱪᱚ ᱟᱨ ᱦᱚᱸ ᱟᱭᱳ ᱵᱟᱵᱟ ᱠᱚᱢᱟ ᱢᱮᱱᱟ ᱵᱟᱹᱵᱩ ᱛᱮᱦᱮᱧ ᱫᱚ ᱟᱞᱚᱢ ᱪᱟᱞᱟᱜᱼᱟ ᱡᱚᱢᱟᱜ ᱛᱟᱵᱚᱱ ᱵᱟᱹᱱᱩᱜ ᱟᱹᱱᱤᱡ ᱚᱱᱟ ᱦᱤᱥᱟᱹᱵ ᱛᱮ ᱵᱟᱠᱚ ᱥᱮᱱ ᱫᱟᱲᱮᱭᱟᱜᱼᱟ ᱵᱟᱠᱚ ᱥᱮᱱ ᱫᱟᱲᱮᱭᱟᱜᱼᱟ ᱟᱹᱞᱤᱧ ᱦᱚᱸ ᱮᱱᱮᱡ ᱫᱚ ᱟᱹᱰᱤ ᱠᱚᱰᱟ ᱜᱮᱞᱤᱧ ᱵᱟᱰᱟᱭᱟ ᱛᱚ ᱪᱮᱫ ᱦᱚᱸ ᱵᱟᱝᱟ ᱵᱮᱥᱤ ᱫᱚ ᱤᱱᱟᱹᱜ ᱨᱤᱡᱟᱹ ᱰᱟᱱᱴᱟ ᱮᱱᱮᱡ ᱤᱱᱟᱹ ᱠᱚᱞᱤᱧ ᱵᱟᱲᱟᱭᱟ ᱮᱱᱮᱡ ᱥᱮᱨᱮᱧ ᱫᱚ ᱟᱨ ᱱᱤᱭᱟᱹ ᱵᱟᱲᱟᱭ ᱠᱟᱛᱮᱫ ᱟᱹᱞᱤᱧ ᱟᱹᱰᱤ ᱠᱩᱥᱤ ᱟᱨ ᱨᱟᱹᱥᱠᱟᱹ ᱞᱤᱧ ᱵᱩᱡᱷᱟᱹᱣᱟ ᱪᱮᱫ ᱞᱮᱠᱟᱛᱮ ᱱᱤᱭᱟᱹ ᱠᱚ ᱨᱮ ᱦᱚᱸ ᱟᱹᱞᱤᱧ ᱡᱤᱵᱚᱱ ᱨᱮᱞᱤᱧ ᱪᱮᱫ ᱠᱟᱣᱱᱟ ᱟᱫᱚ ᱢᱚᱱᱮᱭᱟᱞᱤ ᱮᱱ ᱨᱮ ᱦᱚᱸ ᱱᱤᱭᱟᱹ ᱠᱚ ᱟᱹᱞᱤᱧ ᱡᱟᱦᱟᱸ ᱞᱤᱧ ᱪᱮᱫ ᱠᱟᱣᱱᱟ ᱜᱤᱫᱽᱨᱟᱹ ᱠᱚ ᱯᱤᱫᱽᱨᱟᱹ ᱠᱚ ᱟᱹᱞᱤᱧ ᱞᱟᱹᱭ ᱫᱚᱦᱚ ᱦᱚᱴᱚ ᱟᱠᱚᱣᱟ ᱟᱫᱚ